ᱤᱧᱫᱚ ᱥᱚᱨᱦᱟᱭ ᱥᱮᱨᱮᱧ ᱫᱚ ᱟᱹᱰᱤ ᱱᱟᱯᱟᱭᱜᱮᱧ ᱟᱸᱡᱚᱢᱟ ᱟᱨ ᱢᱚᱡᱽ ᱜᱮᱧ ᱵᱩᱡᱷᱟᱹᱣᱟ ᱚᱱᱟᱛᱮ ᱩᱱᱤ ᱞᱟᱝᱛᱤᱛᱤ ᱢᱟᱹᱭ ᱦᱚᱸ ᱟᱭᱢᱟᱜᱮ ᱥᱮᱨᱮᱧ ᱠᱮᱫᱟ ᱫᱚᱝ ᱞᱟᱜᱽᱲᱮ ᱵᱟᱦᱟ ᱥᱚᱨᱦᱟᱭ ᱠᱤᱱᱛᱩ ᱥᱚᱨᱦᱟᱭ ᱫᱚ ᱟᱹᱰᱤ ᱱᱟᱯᱟᱭ ᱜᱮᱧ ᱟᱸᱡᱚᱢ ᱛᱮ ᱢᱚᱡᱽ ᱛᱮᱜᱮᱧ ᱟᱸᱡᱚᱢ ᱧᱚᱜ ᱠᱮᱫᱟ ᱟᱨ ᱞᱟᱝᱛᱤᱛᱤ ᱢᱟᱹᱭᱟᱜ ᱫᱚ ᱧᱩᱛᱩᱢ ᱜᱤᱧ ᱟᱸᱡᱚᱢ ᱠᱟᱫᱟ ᱡᱟᱦᱟᱸ ᱠᱚᱨᱮ ᱦᱚᱲᱫᱚ ᱵᱟᱹᱧ ᱪᱤᱱᱦᱟᱹᱣ ᱠᱟᱫᱮ ᱛᱟᱦᱮᱱᱟ ᱟᱞᱮ ᱥᱤᱫᱩ ᱠᱟᱹᱱᱦᱩ ᱢᱟᱴᱷᱨᱮ ᱡᱚᱠᱷᱚᱱᱮ ᱦᱮᱡ ᱞᱮᱱᱟ ᱩᱱᱨᱮ ᱩᱱᱠᱷᱟᱱᱜᱮ ᱩᱱᱤᱫᱚ ᱢᱚᱡᱽ ᱛᱮᱧ ᱧᱮᱞ ᱠᱮᱫᱮᱭᱟ ᱟᱨ ᱟᱲᱟᱝ ᱦᱚᱸᱧ ᱟᱸᱡᱚᱢ ᱠᱮᱜ ᱛᱟᱭᱟ ᱟᱹᱨᱤᱧ ᱯᱟᱹᱛᱭᱟᱹᱣᱱᱟ ᱡᱮ ᱵᱟᱝ ᱦᱚᱲᱠᱚ ᱞᱟᱹᱭᱼᱟ ᱞᱟᱝᱛᱤᱛᱤ ᱢᱟᱹᱭ ᱫᱚ ᱟᱹᱰᱤ ᱢᱚᱡᱽ ᱜᱮᱭ ᱥᱮᱨᱮᱧᱟ